ᱤᱧ ᱡᱚᱠᱷᱚᱱ ᱪᱷᱚᱵᱤ ᱟᱸᱠᱟᱣ ᱤᱧ ᱮᱦᱚᱵ ᱞᱮᱫᱟ ᱩᱱ ᱫᱚ ᱤᱧᱟᱹᱜ ᱩᱢᱮᱨ ᱫᱚ ᱛᱟᱦᱮᱸ ᱠᱟᱱᱟ ᱡᱟᱹᱱᱤᱡ ᱜᱮᱞᱵᱟᱨ ᱜᱟᱱ ᱦᱮᱸ ᱜᱮᱞᱵᱟᱨ ᱜᱟᱱᱜᱮ ᱛᱚᱠᱷᱚᱱ ᱠᱷᱚᱱᱜᱮ ᱤᱧ ᱫᱚ ᱪᱷᱚᱵᱤ ᱟᱸᱠᱟᱣ ᱫᱩᱧ ᱮᱦᱚᱵ ᱟᱠᱟᱫᱟ ᱠᱟᱹᱴᱤᱡ ᱠᱷᱚᱱᱜᱮ ᱤᱧᱟᱹᱜ ᱪᱷᱚᱵᱤ ᱟᱸᱠᱟᱣ ᱪᱮᱛᱟᱱ ᱨᱮ ᱟᱹᱰᱤ ᱤᱱᱴᱟᱨᱮᱥᱴ ᱛᱟᱦᱮᱸ ᱠᱟᱱᱟ ᱪᱷᱚᱵᱤ ᱟᱸᱠᱟᱣ ᱫᱚ ᱠᱟᱹᱴᱤᱡ ᱠᱷᱚᱱᱜᱮ ᱫᱚᱢᱮᱧ ᱠᱩᱥᱤᱭᱟᱜ ᱛᱟᱦᱮᱸᱱᱟ ᱩᱱ ᱠᱷᱚᱱᱟᱜ ᱜᱮ ᱠᱟᱹᱡ ᱠᱟᱹᱡ ᱤᱧ ᱟᱸᱠᱟᱣ ᱵᱟᱲᱟᱭᱮᱫ ᱛᱟᱦᱮᱸᱱᱟ ᱛᱚ ᱵᱟᱨᱜᱮᱞ ᱠᱷᱚᱱᱟᱜ ᱫᱚ ᱵᱟᱨᱜᱮᱞ ᱵᱚᱪᱷᱚᱨ ᱠᱷᱚᱱᱟᱜ ᱫᱚ ᱵᱷᱟᱹᱜᱤ ᱥᱟᱹᱦᱤᱡ ᱚᱱᱟ ᱪᱮᱛᱟᱱ ᱨᱮ ᱢᱚᱱᱚᱡᱳᱜᱽ ᱤᱧ ᱮᱢ ᱞᱮᱫᱟ ᱤᱧᱟᱹᱜ ᱠᱟᱹᱦᱱᱤ ᱫᱚ ᱦᱩᱭᱩᱜ ᱠᱟᱱᱟ ᱤᱧ ᱠᱟᱹᱴᱤᱡ ᱠᱷᱚᱱᱜᱮ ᱡᱮᱦᱮᱛᱩ ᱠᱩᱥᱤᱭᱟᱜ ᱜᱤᱭᱟᱹᱧ ᱟᱨ ᱥᱩᱨ ᱨᱮᱜᱮ ᱢᱤᱫᱴᱟᱱ ᱫᱤᱫᱤ ᱛᱟᱦᱮᱸ ᱠᱟᱱᱟᱭ ᱩᱱᱤ ᱪᱷᱚᱵᱤ ᱟᱸᱠᱟᱣ ᱨᱤᱱᱤᱡ ᱴᱤᱪᱟᱨ ᱛᱟᱦᱮᱸ ᱠᱟᱱᱟᱭ ᱛᱳ ᱩᱱᱤ ᱴᱷᱮᱱᱜᱮ ᱤᱧ ᱪᱟᱞᱟᱣ ᱤᱧ ᱮᱛᱚᱦᱚᱵ ᱠᱮᱫᱟ ᱡᱮᱦᱮᱛᱩ ᱫᱤᱫᱤ ᱦᱩᱭᱩᱜ ᱠᱟᱱᱟᱭ ᱛᱳ ᱡᱚᱠᱷᱚᱱᱜᱮ ᱤᱧᱟᱹᱜ ᱤᱪᱪᱷᱟᱹ ᱦᱩᱭᱩᱜ ᱛᱤᱧᱟᱹ ᱛᱚᱠᱷᱚᱱᱜᱤᱧ ᱪᱟᱞᱟᱜ ᱛᱟᱦᱮᱸᱫᱼᱟ ᱟᱡ ᱴᱷᱮᱱ ᱥᱮᱬᱟ ᱩᱱᱟᱹᱜ ᱵᱟᱭ ᱨᱟᱹᱜᱤᱜ ᱜᱮᱭᱟ ᱵᱷᱟᱹᱜᱤ ᱴᱷᱤᱠᱼᱮ ᱟᱹᱰᱤ ᱪᱮᱦᱨᱟ ᱟᱭᱟᱜ ᱧᱮᱞ ᱧᱮᱞ ᱛᱮᱜᱤᱧ ᱥᱮᱬᱟ ᱟᱠᱟᱫᱟ ᱚᱱᱟᱜᱮ